ᱦᱮᱸ ᱤᱧ ᱢᱚᱬᱮ ᱪᱟᱱᱟᱪ ᱨᱮ ᱟᱸᱠᱟᱣ ᱤᱧ ᱦᱟᱛᱟᱣ ᱞᱮᱫᱟ ᱩᱱᱨᱮ ᱤᱧ ᱟᱭᱢᱟ ᱞᱮᱠᱟᱱ ᱟᱸᱠᱟᱣ ᱠᱩ ᱪᱮᱫ ᱞᱮᱫᱤᱧ ᱯᱟᱹᱦᱤᱞ ᱫᱚ ᱠᱳᱱᱠᱩ ᱜᱳᱞ ᱟᱠᱟᱨ ᱚᱲᱟᱜ ᱠᱩ ᱵᱩᱨᱩ ᱫᱟᱨᱮ ᱪᱮᱬᱮ ᱪᱤᱯᱨᱩ ᱟᱸᱠᱟᱣ ᱠᱚ ᱪᱮᱫ ᱟᱞᱮ ᱠᱟᱱ ᱛᱟᱦᱮᱱᱟ ᱚᱱᱟ ᱛᱟᱭᱚᱢ ᱛᱷᱚᱲᱟ ᱞᱮ ᱥᱮᱬᱟ ᱧᱚᱜ ᱮᱱ ᱠᱷᱟᱱ ᱟᱸᱡᱷᱟᱴ ᱪᱤᱛᱟᱹᱨ ᱠᱚᱠᱚ ᱥᱮᱬᱟ ᱚᱪᱚ ᱠᱮᱫ ᱞᱮᱭᱟ ᱦᱚᱲ ᱟᱸᱠᱟ ᱦᱚᱠᱚ ᱪᱮᱫ ᱟᱫ ᱞᱮᱭᱟ ᱟᱹᱰᱤ ᱞᱮᱠᱟᱱ ᱪᱤᱛᱟᱹᱨ ᱠᱚᱜᱮ ᱞᱮ ᱥᱮᱬᱟ ᱦᱟᱢᱮᱴ ᱞᱮᱫᱟ ᱢᱩᱪᱟᱹᱫ ᱨᱮ ᱮᱴᱟᱜ ᱤᱥᱠᱩᱞ ᱨᱮ ᱟᱸᱠᱟᱣ ᱨᱮᱱᱟ ᱳᱨᱟᱠᱥᱚᱯ ᱨᱮᱦᱚᱸ ᱠᱚ ᱤᱫᱤᱞᱮᱫ ᱞᱮᱭᱟ ᱚᱸᱰᱮ ᱟᱸᱠᱟᱣ ᱨᱮᱱᱟ ᱦᱮᱯᱨᱟᱣ ᱦᱩᱭ ᱞᱮᱱ ᱛᱟᱞᱮᱭᱟ ᱟᱨ ᱮᱴᱟᱜ ᱮᱴᱟᱜ ᱤᱥᱠᱩᱞ ᱠᱚᱨᱮᱱ ᱯᱟᱹᱴᱷᱩᱣᱟᱹ ᱠᱚᱦᱚᱸ ᱠᱚ ᱦᱮᱡ ᱥᱮᱴᱮᱨ ᱞᱮᱱᱟ ᱡᱚᱛᱚ ᱦᱚᱲ ᱢᱩᱫᱽᱨᱮ ᱤᱧ ᱫᱚ ᱛᱮᱥᱟᱨ ᱥᱤᱨᱯᱟᱹᱧ ᱦᱟᱢᱮᱴ ᱞᱮᱫᱟ ᱚᱱᱟ ᱥᱤᱨᱯᱟᱹ ᱫᱚ ᱚᱱᱟ ᱤᱥᱠᱩᱞ ᱨᱮᱱ ᱢᱟᱨᱟᱝ ᱢᱟᱪᱮᱫᱟᱜ ᱛᱤᱛᱮᱧ ᱦᱟᱛᱟᱣ ᱞᱮᱫᱟ ᱚᱱᱟ ᱟᱸᱠᱟᱣ ᱳᱨᱟᱠᱥᱚᱯ ᱠᱷᱚᱱ ᱟᱭᱢᱟ ᱫᱤᱞ ᱫᱟᱲᱮᱧ ᱦᱟᱢᱮᱴ ᱞᱮᱫᱟ ᱟᱨ ᱥᱟᱶ ᱥᱟᱶᱛᱮ ᱟᱸᱠᱟᱣ ᱨᱮᱭᱟᱜ ᱞᱟᱹᱠᱛᱤ ᱦᱚᱹᱧ ᱵᱩᱡᱽ ᱛᱤᱭᱚᱜ ᱞᱮᱫᱟ ᱟᱸᱠᱟᱣ ᱛᱟᱞᱟᱛᱮ ᱢᱤᱫᱴᱟᱝ ᱢᱟᱹᱱᱢᱤᱭᱟᱜ ᱢᱚᱱᱮ ᱡᱤᱭᱤ ᱡᱮ ᱱᱤᱨᱚᱞ ᱛᱟᱦᱮᱱᱟ ᱚᱱᱟ ᱫᱚ ᱤᱧᱤᱧ ᱵᱩᱡᱽ ᱛᱤᱭᱚᱜ ᱞᱮᱫᱟ ᱟᱸᱠᱟᱣ ᱨᱮ ᱢᱚᱱᱮ ᱡᱚᱫᱤᱢ ᱞᱟᱴᱷᱟ ᱫᱚᱦᱚᱭᱟ ᱛᱟᱦᱚᱸᱞᱮ ᱦᱟᱯᱮᱱ ᱫᱤᱱ ᱨᱮ ᱱᱚᱣᱟ ᱟᱸᱠᱟᱣ ᱜᱮ ᱠᱤᱱᱛᱩ ᱟᱹᱰᱤ ᱢᱟᱨᱟᱝ ᱠᱟᱹᱢᱤᱭᱮ ᱮᱢ ᱫᱟᱲᱮᱣᱟᱢᱟ ᱚᱱᱟᱛᱮ ᱟᱸᱠᱟᱣ ᱦᱚᱸ ᱢᱟᱹᱱᱢᱤᱭᱟᱜ ᱡᱤᱭᱚᱱ ᱨᱮ ᱟᱹᱰᱤ ᱢᱟᱨᱟᱝ ᱡᱚᱥ ᱠᱟᱱ ᱜᱮᱭᱟ